ᱱᱚᱜᱼᱚᱭ ᱡᱮ ᱫᱟᱬᱟᱱ ᱤᱧ ᱥᱮ ᱤᱧᱨᱮᱱ ᱜᱟᱛᱮ ᱠᱚ ᱥᱟᱶ ᱤᱧ ᱪᱟᱞᱟᱜ ᱠᱟᱱᱟ ᱥᱮ ᱟᱛᱳ ᱨᱮᱱ ᱦᱚᱲ ᱠᱚ ᱥᱟᱶ ᱤᱧ ᱪᱟᱞᱟᱜ ᱠᱟᱱᱟ ᱱᱚᱣᱟ ᱫᱟᱬᱟᱱ ᱪᱟᱞᱟᱣ ᱞᱮᱱᱠᱷᱟᱱ ᱢᱤᱫᱴᱟᱝ ᱥᱩᱨᱼᱥᱩᱯᱩᱨ ᱥᱮᱱ ᱞᱮᱱᱠᱷᱟᱱ ᱚᱸᱰᱮ ᱫᱟᱬᱟ ᱵᱟᱲᱟ ᱧᱮᱞ ᱵᱟᱲᱟ ᱥᱮ ᱡᱚᱢᱼᱧᱩ ᱵᱟᱲᱟ ᱠᱟᱛᱮ ᱨᱩᱣᱟᱹᱲ ᱦᱮᱡ ᱜᱟᱱᱚᱜᱼᱟ ᱢᱮᱱᱠᱷᱟᱱ ᱠᱟᱹᱴᱤᱡ ᱥᱟᱺᱜᱤᱧ ᱧᱚᱜ ᱫᱟᱬᱟᱱ ᱥᱮᱱ ᱞᱮᱱᱠᱷᱟᱱ ᱚᱸᱰᱮ ᱛᱚ ᱪᱟᱞᱟᱜ ᱟᱢ ᱜᱟᱹᱰᱤᱛᱮ ᱢᱮᱱᱠᱷᱟᱱ ᱚᱸᱰᱮ ᱛᱚ ᱛᱟᱦᱮᱸ ᱨᱮᱱᱟᱜ ᱵᱮᱵᱚᱥᱛᱷᱟ ᱥᱮ ᱡᱟᱦᱟᱱᱟᱜ ᱟᱨᱠᱤ ᱦᱳᱴᱮᱞ ᱠᱚ ᱵᱷᱟᱲᱟ ᱠᱟᱛᱮ ᱛᱟᱦᱮᱱ ᱥᱮ ᱵᱟᱥ ᱨᱮᱜᱮ ᱛᱟᱦᱮᱱ ᱚᱱᱟ ᱨᱮᱱᱟᱜ ᱛᱚ ᱢᱤᱫᱴᱟᱱ ᱵᱮᱵᱚᱥᱛᱷᱟ ᱛᱟᱦᱮᱱᱟ ᱢᱮᱱᱠᱷᱟᱱ ᱚᱠᱟᱴᱟᱜ ᱛᱮ ᱵᱷᱟᱹᱜᱤᱜᱼᱟ ᱵᱟᱥ ᱨᱮᱢᱟ ᱥᱮᱨᱚᱠᱚᱢ ᱵᱷᱟᱜᱮ ᱢᱚᱛᱚ ᱵᱟᱢ ᱛᱟᱦᱮᱸ ᱫᱟᱲᱮᱭᱟᱜᱼᱟ ᱥᱮᱨᱚᱠᱚᱢ ᱦᱳᱴᱮᱞ ᱵᱮᱵᱚᱥᱛᱷᱟ ᱡᱩᱫᱤ ᱡᱚᱛᱚ ᱦᱚᱲᱟᱜ ᱢᱚᱛᱟ ᱢᱚᱛ ᱢᱮᱱᱟᱜ ᱠᱷᱟᱱ ᱛᱟᱦᱚᱞᱮ ᱵᱷᱟᱲᱟ ᱠᱟᱛᱮ ᱛᱟᱦᱮᱱ ᱦᱩᱭᱩᱜᱼᱟ ᱡᱚᱢ ᱧᱩ ᱠᱚ ᱥᱮᱱᱞᱮ ᱫᱟᱬᱟᱱ ᱥᱮᱱ ᱞᱮᱱᱠᱷᱟᱱ ᱡᱚᱢ ᱧᱩ ᱢᱟ ᱢᱮᱱᱟᱜ ᱜᱮᱭᱟ ᱨᱮᱸᱜᱮᱡ ᱛᱮᱫᱚ ᱵᱟᱢ ᱛᱟᱦᱮᱱᱟ ᱥᱮᱨᱚᱠᱚᱢ ᱟᱨᱠᱤ ᱚᱱᱟᱜᱮ ᱫᱟᱬᱟᱱ ᱨᱮᱱᱟᱜ ᱵᱤᱠᱚᱞᱯ ᱫᱚ ᱱᱚᱣᱟᱜᱮ ᱡᱮ ᱪᱟᱞᱟᱣ ᱞᱮᱱᱠᱷᱟᱱ ᱡᱟᱦᱟᱸ ᱨᱮᱜᱮ ᱥᱩᱨ ᱥᱩᱯᱩᱨ ᱠᱷᱟᱱ ᱨᱩᱣᱟᱹᱲ ᱦᱮᱡ ᱜᱟᱱᱚᱜᱼᱟ ᱢᱮᱱᱠᱷᱟᱱ ᱥᱟᱺᱜᱤᱧ ᱠᱷᱟᱱ ᱫᱚ ᱟᱨᱠᱤ ᱛᱟᱦᱮᱱ ᱦᱩᱭᱩᱜᱼᱟ ᱡᱟᱦᱟᱱᱟᱜ ᱵᱷᱟᱲᱟ ᱚᱲᱟᱜ ᱨᱮ ᱟᱨ ᱡᱚᱢ ᱧᱩ ᱨᱮᱱᱟᱜ ᱦᱚᱸ ᱵᱷᱟᱜᱮ ᱵᱮᱵᱚᱥᱛᱷᱟ ᱛᱟᱦᱮᱱᱟ